ᱥᱮᱫᱟᱭ ᱫᱚ ᱨᱟᱡᱟ ᱠᱚ ᱛᱟᱦᱮᱸ ᱞᱮᱱᱟ ᱚᱱᱟ ᱥᱟᱶᱛᱮ ᱨᱟᱡᱟ ᱨᱟᱡᱟ ᱫᱚ ᱯᱮᱭᱟ ᱨᱟᱱᱤ ᱠᱚ ᱛᱟᱦᱮᱸ ᱞᱮᱱᱟ ᱯᱮᱭᱟ ᱨᱟᱱᱤ ᱠᱷᱚᱭᱟᱜ ᱫᱚ ᱯᱨᱚᱡᱟ ᱠᱚᱦᱚᱸ ᱟᱹᱜᱩ ᱦᱚᱦᱚᱣᱟᱫ ᱠᱚᱣᱟᱭ ᱜᱤᱫᱽᱨᱟᱹ ᱯᱤᱫᱽᱨᱟᱹ ᱠᱚᱠᱚ ᱜᱤᱫᱽᱨᱟᱹ ᱯᱤᱫᱽᱨᱟᱹ ᱠᱚ ᱛᱟᱦᱮᱸ ᱞᱮᱱᱟ ᱚᱱᱟ ᱥᱮᱸᱫᱽᱨᱟ ᱥᱮᱸᱫᱽᱨᱟ ᱜᱤᱨᱟᱹ ᱠᱚ ᱛᱟᱦᱮᱸ ᱥᱮᱸᱫᱽᱨᱟ ᱜᱤᱨᱟᱹᱭᱟᱠᱚ ᱥᱮᱸᱫᱽᱨᱟ ᱜᱤᱨᱟᱹᱭᱟᱠᱚ ᱛᱩᱢᱫᱟᱜ ᱴᱟᱢᱟᱠ ᱵᱟᱡᱽ ᱵᱟᱡᱽᱱᱟ ᱟᱛᱮᱫ ᱥᱮᱸᱫᱽᱨᱟ ᱜᱤᱨᱟᱹ ᱠᱚ ᱪᱟᱞᱟᱜᱼᱟ ᱟᱨ ᱨᱟᱡᱟᱭᱤᱡ ᱵᱟᱹᱦᱩ ᱫᱚ ᱢᱮᱛᱟᱫᱮ ᱛᱟᱦᱮᱸᱫ ᱮ ᱢᱮᱛᱟᱭ ᱠᱟᱱᱟᱭ ᱚᱱᱟ ᱵᱤᱨ ᱵᱩᱨᱩ ᱚᱱᱟ ᱢᱤᱫ ᱯᱟᱥᱴᱟ ᱪᱟᱸᱫᱳ ᱨᱟᱠᱟᱵ ᱯᱟᱥᱴᱟ ᱫᱚ ᱟᱞᱚᱢ ᱪᱟᱞᱟᱜᱼᱟ ᱚᱱᱟ ᱛᱟᱭᱱᱚᱢ ᱨᱟᱡᱟ ᱰᱟᱸᱰᱨᱟᱣ ᱦᱚᱪᱚ ᱠᱮᱜ ᱠᱚᱣᱟᱭ ᱡᱮ ᱱᱟᱹᱛᱩ ᱟᱹᱛᱩ ᱫᱤᱥᱚᱢ ᱨᱮ ᱚᱱᱟ ᱥᱟᱶᱛᱮ ᱯᱨᱚᱡᱟ ᱠᱚᱠᱚ ᱦᱮᱡ ᱮᱱᱟ ᱯᱨᱚᱡᱟ ᱠᱚ ᱦᱮᱡ ᱠᱟᱛᱮᱫ ᱛᱟᱭᱱᱚᱢ ᱪᱟᱞᱟᱣ ᱱᱟᱠᱚ ᱨᱟᱡᱟ ᱠᱚ ᱥᱮᱸᱫᱽᱨᱟ ᱵᱩᱨᱩ ᱥᱮᱸᱫᱽᱨᱟ ᱠᱚ ᱪᱟᱞᱟᱣ ᱞᱮᱱᱟ ᱪᱟᱞᱟᱣᱱᱟ ᱚᱱᱟ ᱢᱤᱫ ᱯᱟᱥᱴᱟ ᱥᱮᱫ ᱫᱚ ᱨᱟᱡᱟ ᱨᱟᱱᱤ ᱢᱟᱱᱟ ᱢᱟᱱᱟ ᱞᱮᱫᱮ ᱛᱟᱦᱮᱸᱫ ᱚᱱᱛᱮ ᱫᱚ ᱟᱞᱚ